ᱤᱧ ᱤᱥᱤᱱ ᱱᱚᱝᱠᱟᱱ ᱠᱤᱪᱷᱩ ᱱᱟᱯᱟᱭ ᱡᱚᱢᱟᱜ ᱡᱟᱦᱟᱸ ᱫᱚ ᱤᱧ ᱡᱤᱞᱤᱧ ᱩᱛᱩᱭᱮᱜᱼᱟ ᱡᱟᱦᱟᱸ ᱞᱮᱠᱟ ᱡᱤᱞ ᱩᱛᱩ ᱡᱚᱠᱷᱚᱡ ᱥᱩᱱᱩᱢᱤᱧ ᱮᱢ ᱢᱟ ᱥᱩᱱᱩᱢ ᱞᱚᱞᱚ ᱟᱛᱮᱱ ᱢᱟᱹᱨᱤᱪ ᱤᱧ ᱯᱷᱳᱲᱟᱱᱟ ᱯᱮᱸᱭᱟᱡᱽ ᱤᱧ ᱯᱷᱳᱲᱟᱱᱟ ᱚᱱᱟ ᱠᱤᱪᱷᱩ ᱜᱷᱟᱱᱴᱟ ᱢᱤᱞᱟᱹᱣ ᱟᱛᱮ ᱡᱤᱞ ᱤᱧ ᱮᱢ ᱟᱛᱮᱱ ᱜᱷᱟᱱᱴᱟ ᱢᱤᱞᱟᱹᱣ ᱟᱛᱮᱱ ᱯᱟᱠᱟᱣᱼᱟ ᱯᱷᱤᱨ ᱡᱤᱨᱟᱹ ᱢᱚᱥᱞᱟ ᱟᱫᱟ ᱢᱟᱹᱨᱤᱪ ᱚᱱᱟ ᱠᱚ ᱨᱤᱫ ᱜᱩᱰᱟᱹ ᱟᱛᱮ ᱥᱟᱥᱟᱝ ᱨᱤᱫ ᱜᱩᱰᱟᱹ ᱟᱛᱮ ᱤᱧ ᱮᱢ ᱟᱛᱮ ᱨᱚᱝ ᱠᱚᱧ ᱮᱢᱟ ᱯᱷᱤᱨ ᱚᱸᱰᱮ ᱡᱤᱞ ᱨᱤᱧ ᱮᱢᱟ ᱡᱤᱞ ᱨᱮ ᱮᱢ ᱟᱛᱮᱱ ᱯᱟᱠᱟ ᱮᱢ ᱠᱟᱛᱮᱱ ᱜᱷᱟᱱᱴᱟᱭᱟᱹᱧ ᱜᱷᱟᱱᱴᱟ ᱢᱤᱞᱟᱹᱣ ᱟᱛᱮ ᱠᱤᱪᱷᱩ ᱜᱷᱟᱹᱲᱤᱡ ᱯᱟᱠᱟᱜᱼᱟ ᱯᱟᱠᱟᱣ ᱤᱥᱤᱱ ᱧᱚᱜ ᱮᱱᱟ ᱤᱱᱟᱹ ᱯᱚᱨᱮ ᱵᱤᱞᱟᱹᱛᱤᱧ ᱮᱢᱟ ᱵᱤᱞᱟᱹᱛᱤ ᱮᱢ ᱟᱛᱮᱱ ᱜᱷᱟᱱᱴᱟᱭᱟᱹᱧ ᱜᱷᱟᱱᱴᱟᱭᱟᱹᱧ ᱟᱨ ᱪᱳᱴᱳ ᱮᱱᱠᱷᱟᱱ ᱠᱟᱹᱡ ᱞᱟᱴᱷᱟ ᱞᱟᱴᱷᱟᱜ ᱠᱟᱱ ᱠᱷᱟᱱ ᱫᱟᱜ ᱤᱧ ᱮᱢᱟᱜᱼᱟ ᱫᱟᱜ ᱮᱢ ᱟᱛᱮᱱ ᱤᱧ ᱛᱮᱱ ᱦᱟᱹᱨᱩᱵᱟ ᱠᱚᱢ ᱫᱷᱟᱨᱟ ᱫᱟᱜ ᱤᱧ ᱮᱢᱟ ᱡᱟᱹᱥᱛᱤ ᱫᱚ ᱵᱟᱝᱟ